ᱤᱧ ᱱᱩᱠᱩᱧ ᱴᱷᱟᱹᱣᱠᱟᱹ ᱠᱚᱣᱟ ᱪᱮᱫᱟᱜ ᱥᱮ ᱵᱟᱝᱢᱟ ᱱᱩᱠᱩ ᱫᱚ ᱯᱩᱛᱷᱤ ᱠᱚᱠᱚ ᱥᱮᱱ ᱪᱟᱞᱟᱣ ᱠᱟᱱᱟ ᱚᱸᱰᱮᱱᱟᱜ ᱱᱟᱱᱟᱱ ᱠᱤᱪᱷᱩ ᱛᱚᱛᱛᱷᱚ ᱛᱚᱛᱛᱷᱚ ᱠᱚ ᱡᱚᱜᱟᱲ ᱠᱟᱫᱟ ᱱᱩᱠᱩ ᱫᱚ ᱵᱷᱟᱨᱚᱛ ᱨᱮᱱ ᱦᱚᱲ ᱠᱟᱱᱟᱠᱚ ᱪᱮᱫᱟᱜ ᱥᱮ ᱱᱩᱠᱩ ᱫᱚ ᱡᱟᱢᱰᱚᱜᱽ ᱪᱟᱞᱟᱣ ᱠᱟᱛᱮ ᱦᱟᱱᱟ ᱱᱟᱣᱟ ᱪᱟᱞᱟᱣ ᱠᱟᱛᱮ ᱦᱟᱱᱟ ᱱᱟᱣᱟ ᱛᱚᱛᱛᱷᱚ ᱡᱚᱜᱟᱲ ᱠᱟᱛᱮ ᱵᱷᱟᱨᱚᱛ ᱫᱤᱥᱚᱢ ᱠᱷᱚᱱ ᱩᱱᱠᱩ ᱫᱚᱠᱚ ᱜᱚᱨᱚᱵ ᱠᱚ ᱟᱹᱭᱠᱟᱹᱣ ᱠᱟᱫᱟ ᱥᱮ ᱮᱴᱟᱜ ᱫᱤᱥᱚᱢ ᱨᱮᱫᱚ ᱚᱝᱠᱟ ᱵᱟᱠᱚ ᱪᱟᱞᱟᱣ ᱠᱟᱱᱟ ᱥᱮ ᱱᱩᱠᱩ ᱜᱮ ᱢᱮᱱᱫᱚ ᱵᱷᱟᱨᱚᱛ ᱫᱤᱥᱚᱢ ᱠᱷᱚᱱᱟᱜ ᱱᱩᱠᱩ ᱱᱩᱠᱩ ᱠᱚ ᱪᱟᱞᱟᱣ ᱠᱟᱱᱟ ᱠᱚ ᱮᱴᱟᱜ ᱫᱤᱥᱚᱢ ᱨᱮᱫᱚ ᱩᱱᱟᱹᱜ ᱵᱟᱠᱚ ᱪᱟᱞᱟᱣ ᱠᱟᱱᱟ ᱠᱚ ᱱᱤᱭᱟᱹ ᱠᱟᱨᱚᱱᱛᱮ ᱱᱩᱠᱩ ᱱᱩᱠᱩᱣᱟᱜ ᱱᱩᱠᱩ ᱱᱩᱠᱩᱣᱟᱜ ᱱᱤᱭᱟᱹᱜᱮ ᱟᱹᱰᱤ ᱜᱚᱨᱚᱵ ᱠᱚ ᱟᱹᱭᱠᱟᱹᱣ ᱠᱟᱫᱟ ᱥᱟᱱᱟᱢ ᱦᱚᱲ ᱠᱚ ᱴᱷᱮᱱ ᱮᱴᱟᱜ ᱮᱴᱟᱜ ᱫᱤᱥᱚᱢ ᱠᱚᱨᱮᱱ ᱦᱚᱸ ᱜᱚᱨᱚᱵ ᱠᱚ ᱟᱹᱭᱠᱟᱹᱣ ᱠᱟᱫᱟ ᱡᱚᱛᱚ ᱯᱨᱤᱛᱷᱤᱵᱤ ᱨᱮᱱᱟᱜ ᱢᱟᱱᱮ ᱜᱚᱵᱮᱥᱚᱱᱟ ᱠᱟᱛᱮ ᱡᱚᱛᱚ ᱠᱚ ᱵᱟᱲᱟᱭ ᱠᱟᱫᱟ ᱦᱟᱱᱟ ᱱᱟᱣᱟ ᱛᱚᱛᱛᱷᱚ ᱠᱚ ᱟᱜᱩ ᱠᱟᱛᱮ ᱠᱚ ᱦᱮᱡ ᱠᱟᱱᱟ ᱠᱚ ᱱᱤᱭᱟᱹ ᱜᱮ ᱜᱚᱴᱟ ᱫᱤᱥᱚᱢ ᱨᱮ ᱱᱩᱠᱩ ᱱᱩᱠᱩᱣᱟᱜ ᱠᱟᱛᱷᱟ ᱪᱷᱩᱲᱭᱟᱹᱣ ᱠᱟᱱᱟ ᱡᱮ ᱱᱩᱠᱩ ᱱᱤᱭᱟᱹ ᱞᱮᱠᱟ ᱠᱟᱛᱮ ᱜᱮ ᱱᱩᱠᱩᱣᱟᱜ ᱟᱠᱚᱣᱟᱜ ᱜᱚᱨᱵᱚ ᱠᱚ ᱟᱹᱭᱠᱟᱹᱣ ᱠᱟᱫᱟ